ᱤᱧ ᱫᱩᱧ ᱢᱮᱱᱮᱫᱼᱟ ᱡᱮ ᱱᱟᱜᱟᱢ ᱯᱟᱸᱡᱟ ᱫᱚ ᱢᱤᱢᱤᱫ ᱜᱚᱼᱵᱟᱵᱟ ᱵᱩᱰᱤ ᱜᱚ ᱦᱟᱲᱟᱢ ᱵᱟ ᱵᱤᱫᱟᱹᱞ ᱠᱷᱚᱱ ᱠᱚ ᱢᱟᱱᱟᱣ ᱟᱜᱩ ᱟᱠᱟᱫᱼᱟ ᱦᱩᱞ ᱢᱟᱦᱟ ᱚᱱᱠᱟᱞᱮᱠᱟ ᱠᱟᱛᱮ ᱟᱵᱚ ᱦᱚᱸ ᱡᱮᱢᱚᱱ ᱱᱤᱛᱳᱜ ᱚᱱᱟ ᱱᱟᱜᱟᱢ ᱯᱟᱸᱡᱟ ᱡᱚᱛᱚᱱ ᱠᱟᱛᱮ ᱵᱚ ᱫᱚᱦᱚ ᱤᱫᱤ ᱫᱟᱲᱮᱭᱟᱜ